ᱜᱤᱫᱽᱨᱟᱹ ᱠᱚᱣᱟᱜ ᱟᱸᱠᱟᱣ ᱥᱮ ᱯᱮᱱᱴᱤᱝ ᱞᱮᱠᱟᱱ ᱠᱟᱹᱨᱤ ᱮᱛᱚᱦᱚᱵ ᱨᱮᱭᱟᱜ ᱩᱢᱮᱨ ᱫᱚ ᱦᱩᱭᱩᱜ ᱠᱟᱱᱟ ᱱᱮᱛᱟᱨ ᱫᱚ ᱜᱤᱲᱫᱽᱨᱟᱹ ᱠᱚ ᱡᱟᱦᱟᱸ ᱞᱮᱠᱟ ᱚᱟᱱ ᱠᱞᱟᱥ ᱴᱩ ᱠᱞᱟᱥ ᱤᱱᱟᱹ ᱠᱚᱨᱮ ᱠᱷᱚᱡᱱ ᱜᱮᱠᱚ ᱪᱮᱫ ᱮᱫ ᱠᱚᱣᱟ ᱟᱫᱚ ᱱᱮᱛᱟᱨ ᱩᱢᱮᱨ ᱫᱚ ᱛᱤᱱᱟᱹᱜ ᱤᱧ ᱢᱮᱱᱟ ᱯᱟᱸᱪ ᱪᱷᱚᱭ ᱭᱟ ᱠᱮᱡᱤ ᱠᱞᱟᱥ ᱨᱮᱢᱟ ᱜᱤᱫᱽᱨᱟᱹ ᱚᱱᱠᱟ ᱢᱟ ᱛᱤᱱ ᱥᱟᱞ ᱯᱷᱤᱨ ᱪᱟᱨ ᱥᱟᱞ ᱟᱨ ᱟᱫᱷᱟ ᱠᱚᱫᱚ ᱠᱚ ᱛᱟᱦᱮᱱ ᱯᱟᱸᱪ ᱥᱟᱞ ᱜᱤᱫᱽᱨᱟᱹ ᱠᱷᱚᱱ ᱜᱮᱠᱚ ᱪᱮᱫ ᱮᱫ ᱠᱚᱣᱟ ᱱᱮᱛᱟᱨ ᱫᱚ ᱞᱮᱠᱤᱱ ᱡᱟᱫᱟ ᱛᱚ ᱛᱟᱦᱮᱱᱟᱠᱚ ᱜᱤᱫᱽᱨᱟᱹ ᱥᱮ ᱰᱨᱚᱭᱤᱝ ᱵᱮᱱᱟᱣ ᱨᱮᱫᱚ ᱯᱟᱸᱪ ᱥᱟᱞ ᱠᱚᱨᱮ ᱠᱷᱚᱱ ᱜᱮᱠᱚ ᱮᱦᱚᱵᱮᱫ ᱠᱚᱣᱟ ᱰᱨᱚᱭᱤᱝ ᱵᱮᱱᱟᱣ ᱫᱚ